ᱱᱮᱜᱮᱴᱤᱵᱽ ᱦᱩᱭᱩᱜ ᱠᱟᱱᱟ ᱮᱥᱴᱚᱯ ᱮᱥᱴᱚᱯ ᱠᱚ ᱱᱚᱝᱠᱟᱱ ᱡᱤᱱᱤᱥ ᱠᱟᱱᱟ ᱮᱥᱴᱚᱯ ᱫᱚ ᱠᱮᱨᱚᱥᱤᱱ ᱫᱩᱞ ᱦᱩᱭᱩᱜᱼᱟ ᱥᱮ ᱯᱟᱢ ᱦᱩᱭᱩᱜᱼᱟ ᱱᱚᱣᱟ ᱫᱚ ᱤᱧ ᱫᱚ ᱵᱟᱹᱧ ᱠᱩᱥᱤᱭᱟᱜ ᱜᱮᱭᱟ ᱠᱟᱨᱟᱱ ᱱᱚᱣᱟ ᱛᱮᱫᱚ ᱴᱩᱠᱩᱡ ᱪᱮᱞᱟᱝ ᱦᱚᱸ ᱦᱮᱸᱫᱮᱜᱼᱟ ᱟᱨ ᱢᱤᱫ ᱜᱷᱟᱹᱲᱤᱡ ᱛᱮ ᱵᱟᱝ ᱤᱥᱤᱱᱚᱜᱼᱟ ᱯᱮᱲᱟ ᱯᱤᱲᱟᱹ ᱠᱚᱠᱚ ᱦᱮᱡ ᱞᱮᱱ ᱠᱷᱟᱱ ᱤᱥᱤᱱ ᱠᱟᱛᱮ ᱞᱚᱜᱚᱱ ᱧᱚᱜ ᱵᱟᱢ ᱡᱚᱢ ᱦᱚᱪᱚ ᱫᱟᱲᱮ ᱟᱠᱚᱣᱟ ᱥᱮ ᱡᱟᱦᱟᱱᱟᱜ ᱠᱟᱹᱢᱤ ᱠᱚᱦᱚᱸ ᱵᱟᱝ ᱜᱟᱱᱚᱜᱼᱟ ᱱᱚᱣᱟ ᱨᱮ ᱪᱳᱱᱫᱟ ᱠᱟᱛᱮ ᱫᱚ ᱚᱱᱟ ᱠᱷᱟᱹᱛᱤᱨ ᱛᱮ ᱱᱚᱣᱟ ᱫᱚ ᱤᱧ ᱫᱚ ᱵᱟᱹᱧ ᱠᱩᱥᱤᱭᱟᱜᱼᱟ